ᱟᱞᱮ ᱱᱚᱶᱟ ᱠᱚᱨᱮᱱᱟᱜ ᱤᱥᱠᱩᱞ ᱠᱚᱨᱮ ᱫᱚ ᱜᱚᱨᱢᱮᱱᱴ ᱥᱮ ᱟᱫᱷᱟᱜᱚᱨᱢᱮᱱᱴ ᱛᱷᱚᱲᱟ ᱱᱤᱭᱚᱢ ᱮ ᱡᱩᱫᱟᱹ ᱧᱚᱜ ᱜᱮᱭᱟ ᱡᱩᱫᱟᱹ ᱢᱮᱱᱛᱮ ᱯᱨᱟᱭᱵᱷᱮᱴ ᱤᱥᱠᱩᱞ ᱨᱮᱫᱚ ᱵᱷᱚᱨᱛᱤ ᱨᱮᱱᱟᱜ ᱱᱤᱭᱚᱢ ᱫᱚ ᱦᱩᱭᱩᱜ ᱠᱟᱱᱟ ᱡᱟᱱᱩᱣᱟᱨᱤ ᱢᱟᱥᱼᱨᱮ ᱠᱚ ᱵᱷᱚᱨᱛᱤᱜᱼᱟ ᱟᱨ ᱵᱷᱚᱨᱛᱤ ᱵᱟᱠᱷᱨᱟᱛᱮ ᱩᱱᱠᱩᱣᱟᱜ ᱡᱚᱱᱢᱚ ᱥᱟᱨᱴᱤᱯᱷᱤᱠᱮᱴ ᱞᱟᱜᱟᱜᱼᱟ ᱚᱱᱟ ᱥᱟᱶᱛᱮ ᱱᱮᱛᱟᱨ ᱫᱚ ᱟᱫᱷᱟᱨ ᱠᱟᱨᱰ ᱟᱨ ᱜᱚᱼᱵᱟᱵᱟᱣᱟᱜ ᱵᱷᱳᱴᱟᱨ ᱠᱟᱨᱰ ᱠᱚ ᱥᱟᱱᱟᱢ ᱜᱮ ᱞᱟᱜᱟᱜᱼᱟ ᱟᱨ ᱱᱚᱶᱟ ᱵᱷᱚᱨᱛᱤ ᱠᱷᱟᱹᱛᱤᱨᱛᱮ ᱡᱟᱦᱟᱸ ᱫᱚᱨᱠᱟᱨᱟ ᱯᱷᱤᱥ ᱚᱱᱟ ᱫᱚ ᱯᱷᱤᱥ ᱫᱚ ᱞᱟᱹᱭ ᱜᱟᱱᱚᱜᱼᱟ ᱯᱨᱟᱭᱵᱷᱮᱴ ᱤᱥᱠᱩᱞ ᱨᱮᱫᱚ ᱛᱷᱚᱲᱟ ᱯᱷᱤᱥ ᱫᱚᱠᱚ ᱦᱟᱛᱟᱣ ᱜᱮᱭᱟ ᱠᱤᱱᱛᱩ ᱜᱚᱵᱷᱢᱮᱱᱴ ᱤᱥᱠᱩᱞᱨᱮ ᱯᱷᱤᱡ ᱫᱚ ᱵᱟᱠᱚ ᱦᱟᱛᱟᱣᱟ